ᱦᱮᱸ ᱤᱧ ᱨᱤᱥᱤᱠ ᱤᱧ ᱢᱮᱱ ᱮᱫᱟ ᱜᱳᱯᱟᱞᱱᱚᱜᱚᱨ ᱠᱷᱚᱡ ᱟᱫᱚ ᱜᱚᱢᱠᱮ ᱱᱚᱜᱚᱭ ᱞᱟᱹᱭᱮᱫ ᱛᱟᱞᱟᱝ ᱤᱧ ᱪᱟᱥᱛᱚ ᱱᱚᱜᱚᱭ ᱛᱤᱭᱳᱜ ᱮᱱᱟ ᱟᱫᱚ ᱜᱟᱪᱷᱤ ᱠᱚ ᱮᱨ ᱦᱩᱭᱩᱜᱼᱟ ᱟᱫᱚ ᱚᱱᱟ ᱜᱮ ᱚᱲᱟᱜ ᱠᱚᱨᱮ ᱦᱚᱸ ᱜᱟᱹᱪᱷᱤ ᱱᱮᱥᱫᱚ ᱵᱟᱹᱧ ᱜᱟᱹᱪᱷᱤ ᱤᱛᱟᱹ ᱠᱚ ᱵᱟᱱᱩᱜ ᱛᱤᱧᱟ ᱱᱚᱝᱠᱟᱜᱮᱤᱧ ᱢᱮᱱ ᱚᱪᱚᱭᱮᱫᱟ ᱡᱩᱫᱤ ᱱᱚᱝᱠᱟ ᱜᱟᱹᱪᱷᱤ ᱤᱛᱟᱹ ᱛᱟᱸᱦᱮ ᱞᱮᱱᱠᱷᱟᱱ ᱟᱢᱴᱷᱮᱱ ᱮᱵᱚᱝ ᱪᱮᱫᱞᱟᱠᱟᱱ ᱪᱮᱫ ᱞᱮᱠᱟᱱᱟᱜ ᱤᱛᱟᱹ ᱦᱮᱱᱟᱜ ᱟ ᱵᱷᱟᱜᱤᱭᱟᱜ ᱛᱟᱸᱦᱮ ᱞᱮᱱᱠᱷᱟᱡ ᱛᱟᱦᱚᱞᱮᱢ ᱮᱢ ᱞᱮᱠᱷᱟᱡ ᱠᱷᱩᱵ ᱵᱷᱟᱜᱮ ᱠᱚᱜ ᱟ ᱟᱪᱪᱷᱟ

ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱵᱷᱟᱹᱜᱤ ᱠᱳᱭᱟᱞᱤᱴᱤ ᱤᱛᱟᱹ ᱦᱮᱱᱟᱜ ᱛᱟᱢ ᱜᱮᱭᱟ ᱛᱳ ᱟᱫᱚ ᱦᱩᱲᱩ ᱨᱮᱭᱟᱜ ᱤᱛᱟᱹ ᱠᱚ ᱫᱟᱢ ᱠᱚ ᱨᱮᱭᱟᱜ ᱛᱷᱚᱲᱟᱢ ᱞᱟᱹᱭ ᱤᱧ ᱠᱷᱟᱡ ᱠᱟᱹᱴᱤᱡ ᱵᱷᱟᱹᱜᱤ ᱠᱚᱜᱼᱟ ᱳᱟᱪᱪᱷᱟ ᱟᱪᱪᱷᱟ ᱳᱟᱪᱪᱷᱟ ᱟᱪᱪᱷᱟ ᱟᱪᱪᱷᱟ ᱟᱪᱪᱷᱟ ᱦᱟᱸ ᱤᱧ ᱫᱚ ᱮᱱᱛᱮ ᱡᱟᱛᱮ ᱵᱷᱟᱹᱜᱤᱭᱟᱜ ᱜᱤᱧ ᱠᱷᱚᱡᱚᱜ ᱠᱟᱱᱟ ᱡᱟᱛᱮ ᱯᱷᱚᱞᱚᱱ ᱦᱚᱸ ᱵᱷᱟᱹᱜᱤ ᱦᱩᱭᱩᱜ ᱚᱱᱠᱟ ᱞᱮᱠᱟᱱ ᱤᱛᱟᱹ ᱛᱟᱸᱦᱮ ᱞᱮᱱᱠᱷᱟᱱ ᱠᱷᱩᱵ ᱵᱷᱟᱜᱮᱜᱼᱟ ᱧᱟᱢ ᱞᱮᱠᱷᱟᱡ ᱫᱚ ᱠᱷᱩᱵ ᱵᱷᱟᱜᱮ ᱦᱩᱭ ᱠᱚᱜᱼᱟ ᱪᱟᱹᱥᱤ ᱦᱚᱲᱛᱚ ᱡᱟᱛᱮ ᱠᱚᱨᱮ ᱠᱤᱪᱷᱩ ᱯᱷᱚᱞᱚᱱ ᱰᱷᱮᱨᱚᱜ ᱞᱮᱠᱟᱱ

ᱟᱪᱪᱷᱟ ᱟᱪᱪᱷᱟ ᱦᱮᱸ ᱴᱷᱤᱠ ᱜᱮᱭᱟ ᱟᱪᱪᱷᱟ ᱟᱪᱪᱷᱟ ᱟᱨ ᱢᱤᱴᱮᱡ ᱠᱟᱛᱷᱟᱧ ᱞᱟᱹᱭ ᱮᱫᱟ ᱚᱱᱟ ᱥᱟᱶ ᱥᱟᱶᱛᱮ ᱚᱱᱟ ᱡᱚᱨᱟ ᱠᱚᱦᱚᱸ ᱫᱚᱦᱚᱭᱮᱫ ᱜᱮᱭᱟ ᱥᱮ ᱵᱟᱝ ᱡᱚᱨᱟ ᱚᱱᱠᱟᱱ ᱡᱟᱦᱟ ᱥᱟᱨ ᱠᱚ ᱰᱤ ᱮ ᱯᱤ ᱯᱳᱴᱟᱥ ᱫᱚᱥᱪᱪᱷᱟᱵᱤᱥ ᱟᱨ

ᱟᱪᱪᱷᱟ ᱟᱪᱪᱷᱟ ᱪᱷᱟ

ᱦᱮᱸ ᱟᱪᱪᱷᱟ ᱟᱪᱪᱷᱟ ᱟᱨ ᱛᱤᱡᱩ ᱜᱚᱡᱽ ᱛᱤᱡᱩ ᱜᱚᱡᱚᱜ ᱨᱮᱭᱟᱜ ᱨᱟᱱ ᱠᱚ ᱢᱮᱱᱟᱜ ᱛᱟᱢ ᱜᱮᱭᱟᱛᱳ

ᱟᱪᱪᱷᱟ ᱟᱪᱪᱷᱟ ᱦᱮᱸ ᱚᱱᱟᱦᱚᱸ ᱠᱟᱹᱴᱤᱡ ᱮᱢ ᱞᱟᱹᱭᱤᱧ ᱠᱷᱟᱡ ᱞᱟᱹᱭᱟᱹᱧ ᱠᱷᱟᱡ ᱛᱷᱚᱲᱟ ᱤᱧᱦᱚᱸᱧ ᱥᱩᱵᱤᱛᱟ ᱠᱚᱜᱼᱟ ᱟᱨᱠᱤ ᱦᱮᱸ

ᱦᱮᱸ ᱦᱮᱸ ᱳᱟᱪᱪᱷᱟ ᱟᱪᱪᱷᱟ ᱦᱮᱸ ᱴᱷᱤᱠ ᱴᱷᱤᱠ ᱦᱮᱸ ᱴᱷᱤᱠ ᱟᱪᱪᱷᱟ ᱴᱷᱤᱠ ᱜᱮᱭᱟ ᱛᱟᱦᱚᱞᱮ ᱢᱤᱫ ᱫᱤᱱ ᱟᱢᱴᱷᱮᱡ ᱤᱧ ᱪᱟᱞᱟᱜᱼᱟ ᱚᱸᱰᱮ ᱜᱮᱦᱟᱜ ᱞᱟᱝ ᱟᱫᱚ ᱚᱰᱮ ᱜᱮᱞᱟᱝ ᱜᱚᱞᱯᱚᱭᱟ ᱴᱷᱤᱠ ᱴᱷᱤᱠ ᱱᱟᱯᱟᱭ ᱴᱷᱤᱠ ᱜᱮᱭᱟ